ᱦᱮᱸ ᱟᱞᱮ ᱥᱮᱫ ᱪᱟᱥᱼᱵᱟᱥ ᱠᱚ ᱵᱮᱥ ᱜᱮᱭᱟ ᱚᱠᱟ ᱠᱷᱚᱱᱮᱢ ᱞᱟᱹᱭ ᱮᱫᱼᱟ ᱚ ᱦᱩᱲᱩ ᱠᱚᱞᱮ ᱪᱟᱥᱼᱟ ᱚ ᱦᱳᱭ ᱛᱚ ᱩᱛᱩ ᱠᱚᱦᱚᱸᱞᱮ ᱪᱟᱥ ᱜᱮᱭᱟ ᱦᱩᱲᱩ ᱠᱚᱦᱚᱸᱞᱮ ᱪᱟᱥ ᱜᱮᱭᱟ ᱦᱳᱭ ᱦᱮᱸ

ᱦᱳᱭ ᱦᱳᱭ ᱵᱷᱮᱰᱣᱟ ᱠᱚ ᱵᱮᱸᱜᱟᱲ ᱠᱚᱞᱮ ᱪᱟᱥᱼᱟ ᱟᱞᱮ ᱦᱚᱸ ᱵᱷᱮᱰᱣᱟ ᱠᱚ ᱵᱮᱸᱜᱟᱲ ᱠᱚ ᱵᱤᱞᱟᱹᱛᱤ ᱠᱚ ᱠᱤᱪᱷᱩ ᱡᱟᱦᱟᱱᱟᱜ ᱜᱮ ᱢᱮᱱᱟᱜᱼᱟ ᱡᱚᱛᱚᱭᱟᱜ ᱜᱮᱞᱮ ᱪᱟᱥᱼᱟ ᱠᱷᱚᱛ ᱠᱚ ᱠᱷᱚᱛ ᱞᱮ ᱮᱢᱟᱜᱼᱟ ᱠᱷᱚᱛ ᱞᱮ ᱮᱢᱟ ᱩᱥᱠᱮ ᱵᱟᱫ ᱚᱱᱟᱞᱮ ᱨᱚᱦᱚᱭᱟ ᱪᱮᱫ ᱠᱤᱨᱤᱧ ᱟᱹᱜᱩ ᱦᱳᱭ ᱢᱟᱫᱮᱨᱮᱭᱟᱜ ᱦᱚᱸ ᱠᱤᱨᱤᱧ ᱟᱹᱜᱩᱣᱟᱜ ᱦᱚᱸ ᱡᱚᱛᱚᱣᱟᱜ ᱜᱮᱞᱮ ᱮᱢᱼᱟ ᱦᱳᱭ ᱦᱳᱭ ᱦᱳᱭ ᱟᱞᱮ ᱦᱚᱸ ᱮᱢᱟᱜ ᱜᱮᱭᱟᱞᱮ ᱦᱳᱭ ᱦᱳᱭ ᱟᱨ ᱟᱞᱮᱫᱚ ᱦᱩᱲᱩ ᱠᱚᱫᱚ ᱦᱳᱭ ᱪᱟᱞᱟᱜ ᱟᱞᱮ ᱟᱯᱮ ᱦᱚᱸ ᱦᱤᱡᱩᱜ ᱯᱮ ᱦᱳᱭ ᱟᱞᱮ ᱫᱚ ᱥᱟᱞᱨᱮ ᱢᱤᱫ ᱫᱷᱟᱣ ᱜᱮᱞᱮ ᱪᱟᱥᱼᱟ ᱚᱻ ᱦᱳᱭ ᱛᱚ ᱟᱞᱮ ᱫᱚ ᱢᱤᱫ ᱫᱷᱟᱣ ᱜᱮᱦᱟᱸᱜ ᱞᱮ ᱪᱟᱥᱼᱟ ᱦᱳᱭ ᱦᱩᱲᱩ ᱠᱚᱦᱚᱸ ᱛᱟᱨᱟ ᱫᱚᱞᱮ ᱡᱚᱢᱼᱟ ᱛᱟᱨᱟ ᱫᱚᱞᱮ ᱟᱠᱷᱨᱤᱧᱟ ᱟᱨ ᱱᱚᱣᱟ ᱩᱛᱩ ᱡᱤᱱᱤᱥ ᱠᱚᱦᱚᱸ ᱛᱟᱨᱟ ᱫᱚ ᱟᱠᱷᱨᱤᱧᱟᱞᱮ ᱦᱮᱸ ᱦᱳᱭ ᱦᱳᱭ ᱟᱨ ᱤᱱᱠᱟᱹ ᱢᱟ ᱚᱲᱟᱜ ᱨᱮ ᱛᱟᱦᱮᱱ ᱠᱷᱟᱱᱮᱢ ᱡᱚᱢ ᱵᱟᱲᱟᱭ ᱜᱮᱭᱟ ᱦᱳᱭ ᱮᱢᱚᱜ ᱜᱮᱭᱟᱞᱮ ᱪᱮᱫᱟᱜ ᱵᱟᱝᱼᱟ

ᱟᱪᱪᱷᱟ ᱴᱷᱤᱠ ᱜᱮᱭᱟ ᱛᱚᱵᱮ